ᱱᱚᱜᱚᱭ ᱱᱤᱛᱚᱜ ᱡᱮᱢᱚᱱ ᱱᱤᱛᱚᱜ ᱱᱚᱜᱼᱚᱭ ᱥᱤᱞᱤᱜᱩᱲᱤ ᱱᱤᱛᱚᱜ ᱪᱟᱞᱟᱜ ᱦᱩᱭᱩᱜ ᱠᱟᱱᱟ ᱱᱚᱣᱟ ᱨᱟᱵᱟᱝ ᱥᱤᱡᱤᱱ ᱨᱮ ᱱᱤᱛᱚᱜ ᱱᱚᱣᱟ ᱨᱟᱵᱟᱝ ᱥᱤᱡᱤᱱ ᱨᱮ ᱪᱟᱞᱟᱜ ᱦᱩᱭᱩᱜ ᱠᱟᱱᱟ ᱱᱤᱛᱚᱜ ᱟᱯᱱᱟᱨ ᱥᱟᱯᱲᱟᱜ ᱞᱟᱹᱜᱤᱫ ᱱᱤᱛᱚᱜ ᱦᱟᱛ ᱨᱮ ᱯᱚᱭᱥᱟ ᱠᱩᱲᱤ ᱱᱤᱛᱚᱜ ᱟᱯᱱᱟᱨ ᱴᱷᱤᱠ ᱢᱚᱱᱮ ᱠᱟᱜ ᱢᱮ ᱚᱱᱠᱟ ᱱᱤᱡᱮᱨ ᱠᱮᱴᱮᱡ ᱥᱚᱢᱵᱚᱞ ᱱᱤᱭᱮᱛᱮ ᱪᱟᱞᱟᱣ ᱞᱮᱱᱠᱷᱟᱱ ᱫᱚ ᱡᱚᱢᱼᱧᱩ ᱠᱚᱨᱮᱱᱟᱜ ᱦᱚᱸ ᱥᱮ ᱵᱟᱝ ᱮᱢᱟᱱ ᱛᱟᱦᱮᱸ ᱡᱟᱭᱜᱟ ᱠᱚᱨᱮᱱᱟᱜ ᱦᱚᱸ ᱟᱨ ᱵᱟᱝ ᱮᱢᱟᱱ ᱡᱟᱦᱟᱱᱟᱜ ᱜᱟᱹᱰᱤ ᱛᱮ ᱪᱟᱞᱟᱜ ᱨᱮᱦᱚᱸ ᱡᱟᱦᱟᱱᱟᱜ ᱚᱥᱩᱵᱤᱛᱟ ᱫᱚ ᱵᱟᱝ ᱦᱩᱭᱩᱜ ᱛᱟᱵᱚᱱᱟ ᱵᱚᱞᱮ ᱟᱯᱱᱟᱨ ᱴᱷᱮᱱ ᱦᱚᱸ ᱴᱟᱠᱟ ᱯᱚᱭᱥᱟ ᱛᱟᱦᱮᱸ ᱞᱮᱱᱠᱷᱟᱱ ᱫᱚ ᱟᱯᱱᱟᱨᱟᱜ ᱜᱮ ᱥᱩᱵᱤᱛᱟ ᱵᱷᱟᱞᱚ ᱟᱹᱭᱠᱟᱹᱜᱼᱟ ᱟᱨ ᱵᱟᱝ ᱡᱟᱦᱟᱱᱟᱜ ᱠᱚᱨᱮ ᱚᱱᱟ ᱛᱟᱦᱮᱱ ᱦᱚᱸ ᱵᱟᱝ ᱦᱳᱴᱮᱞ ᱠᱚᱨᱮ ᱦᱚᱸ ᱵᱟᱝ ᱮᱢᱟᱱ ᱥᱮᱱᱟᱜ ᱦᱚᱸ ᱡᱟᱭᱜᱟ ᱨᱮᱦᱚᱸ ᱟᱯᱱᱟᱨᱟᱜ ᱜᱮ ᱥᱩᱵᱤᱛᱟ ᱟᱹᱭᱠᱟᱹᱣ ᱧᱚᱜᱚᱜᱼᱟ ᱟᱨ ᱵᱟᱝ ᱡᱟᱦᱟᱸᱭ ᱥᱚᱸᱜᱮ ᱦᱚᱸ ᱨᱚᱲ ᱨᱚᱯᱚᱲ ᱨᱮᱦᱚᱸ ᱱᱚᱣᱟ ᱨᱮᱭᱟᱲ ᱥᱤᱡᱤᱱ ᱨᱮ ᱵᱟᱝ ᱟᱯᱱᱟᱨᱟᱜ ᱦᱚᱲᱢᱚ ᱨᱮᱱᱟᱜ ᱦᱚᱸ ᱥᱩᱭᱮᱴᱟᱨ ᱠᱚ ᱟᱨ ᱵᱟᱝ ᱡᱟᱦᱟᱱᱟᱜ ᱤᱭᱟᱹ ᱨᱮᱱᱟᱜ ᱦᱚᱸ ᱱᱚᱣᱟ ᱞᱩᱛᱩᱨ ᱠᱚ ᱨᱮᱭᱟᱲ ᱨᱩᱵᱩᱱ ᱠᱷᱟᱡ ᱫᱚ ᱚᱱᱟ ᱠᱚ ᱡᱚᱛᱚ ᱜᱮ ᱵᱚᱞᱮ ᱱᱟᱯᱟᱭ ᱧᱚᱜ ᱟᱹᱭᱠᱟᱹᱜᱼᱟ ᱵᱚᱞᱮ ᱡᱟᱦᱟᱱᱟᱜ ᱤᱭᱟᱹ ᱫᱚ ᱵᱟᱝ ᱦᱩᱭᱩᱜ ᱛᱟᱵᱚᱱᱟ ᱚᱥᱩᱵᱤᱛᱟ ᱫᱚ ᱟᱫᱚ ᱦᱚᱸᱜᱼᱚ ᱱᱟ ᱜᱮ ᱟᱵᱚᱣᱟᱜ ᱤᱭᱟᱹ ᱞᱟᱹᱜᱤᱫ ᱱᱤᱡᱮᱨ ᱠᱮᱴᱮᱡ ᱥᱚᱢᱵᱚᱞ ᱞᱟᱹᱜᱤᱫ ᱵᱟᱝ ᱦᱟᱛ ᱨᱮ ᱡᱟᱦᱟᱱᱟᱜ ᱛᱟᱦᱮᱸ ᱞᱮᱱ ᱛᱟᱵᱚᱱ ᱠᱷᱟᱡ ᱫᱚ ᱟᱹᱰᱤ ᱱᱟᱯᱟᱭ ᱜᱮᱵᱚᱱ ᱟᱹᱭᱠᱟᱹᱣᱟ ᱟᱫᱚ ᱦᱚᱸᱜᱼᱚ ᱱᱟ ᱜᱮ ᱟᱫᱚ ᱱᱚᱰᱮ ᱠᱷᱚᱡ ᱤᱧᱫᱩᱧ ᱵᱚᱠᱛᱚᱵᱚ ᱫᱚᱧ ᱪᱟᱵᱟᱭᱮᱫ ᱛᱟᱵᱚᱱᱟ ᱡᱚᱦᱟᱨ ᱜᱮ